ᱦᱮᱞᱳ ᱦᱚᱸ ᱢᱮᱱᱟᱜᱼᱟ ᱱᱚᱛᱮ ᱵᱩᱨᱩᱰᱤ ᱰᱮᱢ ᱫᱷᱟᱨᱟ ᱜᱤᱨᱤ ᱟᱨᱦᱚᱸ ᱢᱚᱱᱫᱤᱨ ᱠᱚᱦᱚᱸ ᱢᱮᱱᱟᱜ ᱜᱮᱭᱟ ᱫᱤᱠᱩ ᱠᱚᱠᱚ ᱦᱤᱡᱩᱜᱼᱟ ᱚᱱᱠᱟ ᱫᱚ ᱰᱤᱥᱮᱢᱵᱚᱨ ᱠᱷᱚᱱ ᱡᱟᱱᱩᱣᱟᱨᱤ ᱯᱷᱮᱵᱽᱨᱩᱣᱟᱨᱤ ᱢᱟᱨᱪ ᱫᱷᱟᱹᱨᱤᱡ ᱫᱚ ᱟᱹᱰᱤ ᱡᱳᱨ ᱵᱷᱤᱲᱚᱜᱼᱟ ᱟᱞᱮ ᱵᱩᱨᱩᱰᱤ ᱰᱮᱢ ᱫᱚ ᱟᱨ ᱧᱮᱞ ᱡᱚᱝ ᱫᱚ ᱫᱟᱜ ᱦᱮᱱᱟᱜᱼᱟ ᱜᱳᱴᱟ ᱯᱟᱥᱴᱟ ᱵᱩᱨᱩ ᱢᱮᱱᱟᱜᱼᱟ ᱦᱮᱸᱥᱮ ᱦᱳᱭ ᱦᱮᱸ ᱫᱷᱟᱨᱟ ᱜᱤᱨᱤ ᱦᱚᱸ ᱚᱱᱟ ᱨᱮᱱᱟᱜ ᱢᱟᱲᱟᱝ ᱥᱮᱫᱨᱮ ᱢᱮᱱᱟᱜᱼᱟ ᱚᱸᱰᱮ ᱫᱚ ᱟᱹᱰᱤ ᱪᱮᱛᱟᱱ ᱠᱷᱚᱱ ᱫᱟᱜ ᱡᱚᱨᱚᱜᱼᱟ ᱚᱱᱟ ᱫᱟᱜ ᱜᱮ ᱮᱠᱫᱚᱢ ᱞᱤᱸᱡᱤ ᱚᱱᱟ ᱧᱮᱧᱮᱞ ᱜᱮᱠᱚ ᱪᱟᱞᱟᱜ ᱟᱠᱚ ᱧᱮᱞ ᱡᱚᱝ ᱡᱟᱭᱜᱟ ᱚᱱᱟᱦᱚᱸ ᱠᱟᱱᱟ ᱠᱟᱱ ᱜᱮᱭᱟ ᱚᱱᱟᱦᱚᱸ ᱱᱚᱸᱰᱮ ᱵᱩᱨᱩᱰᱤ ᱰᱮᱢ ᱧᱮᱞ ᱠᱚ ᱦᱤᱡᱩᱜᱼᱟ ᱥᱮ ᱟᱫᱚ ᱚᱱᱛᱮ ᱠᱚ ᱯᱟᱨᱚᱢ ᱛᱚᱨᱟᱜᱼᱟ ᱮᱸᱰᱮᱠᱷᱚᱱ ᱠᱤᱪᱷᱩ ᱯᱟᱸᱪ ᱠᱤᱞᱳ ᱢᱤᱴᱟᱨ ᱜᱟᱱ ᱢᱟᱲᱟᱝ ᱟᱛᱚ ᱦᱳᱭ ᱚᱱᱠᱟ ᱫᱚ ᱢᱮᱱᱟᱜ ᱜᱮᱭᱟ ᱟᱫᱚ ᱡᱟᱹᱥᱛᱤ ᱠᱟᱭᱛᱮ ᱦᱚᱲ ᱫᱚ ᱱᱚᱣᱟᱠᱤᱱ ᱧᱮᱞ ᱜᱮᱠᱚ ᱦᱤᱡᱩᱜᱼᱟ ᱦᱳᱭ ᱵᱟᱦᱚᱨᱮ ᱫᱤᱥᱚᱢ ᱨᱮᱱ ᱯᱷᱟᱨᱟᱠ ᱯᱷᱟᱨᱟᱠ ᱨᱮᱱ ᱦᱮᱸᱥᱮ ᱱᱚᱣᱟᱜᱮ ᱧᱮᱞ ᱠᱚ ᱦᱤᱡᱩᱜᱼᱟ ᱯᱨᱳᱜᱨᱟᱢ ᱫᱚ ᱵᱟᱝᱼᱟ ᱢᱟᱱᱮ ᱦᱚᱲ ᱜᱮᱠᱚ ᱦᱤᱡᱩᱜᱼᱟ ᱥᱮ ᱩᱱ ᱡᱚᱠᱷᱚᱱᱜᱮ ᱯᱟᱛᱟ ᱞᱮᱠᱟᱢ ᱴᱷᱤᱠᱟᱹᱭᱟ ᱯᱤᱠᱱᱤᱠ ᱰᱤᱥᱮᱢᱵᱚᱨ ᱡᱟᱱᱩᱣᱟᱨᱤ ᱫᱚ ᱟᱹᱰᱤ ᱵᱷᱤᱲ ᱵᱤᱨ ᱥᱳᱲᱮ ᱠᱚ ᱠᱚᱨᱟᱣ ᱜᱮᱭᱟ ᱠᱚ ᱦᱚᱸ ᱟᱞᱮ ᱥᱟᱜ ᱡᱳᱜᱟᱡᱳᱜᱽ ᱫᱚᱦᱚᱭ ᱯᱮ ᱮᱱᱠᱷᱟᱱ ᱜᱮ ᱚᱱᱟ ᱠᱚᱨᱮᱱᱟᱜ ᱡᱚᱛᱚ ᱴᱷᱟᱶᱞᱮ ᱩᱫᱩᱜ ᱫᱟᱲᱮᱭᱟ ᱯᱮᱭᱟ ᱡᱮ ᱱᱚᱣᱟ ᱡᱟᱭᱜᱟ ᱨᱮᱫᱚ ᱱᱚᱣᱟ ᱢᱮᱱᱟᱜᱼᱟ ᱦᱟᱱᱟ ᱢᱮᱱᱟᱜᱼᱟ ᱟᱯᱮ ᱥᱟᱺᱜᱤᱧ ᱦᱚᱲ ᱫᱚ ᱴᱟᱴᱠᱟ ᱦᱮᱡ ᱠᱟᱛᱮᱫ ᱵᱟᱝ ᱨᱮᱦᱚᱸ ᱠᱷᱟᱹᱞᱤ ᱵᱤᱨ ᱥᱳᱲᱮ ᱞᱮᱠᱟᱯᱮ ᱦᱤᱡᱩᱜᱼᱟ ᱧᱮᱞ ᱢᱟ ᱵᱟᱯᱮ ᱧᱮᱞ ᱫᱟᱲᱮᱭᱟᱜᱼᱟ ᱛᱚ ᱦᱳᱭ ᱦᱳᱭ ᱴᱷᱤᱠ ᱜᱮᱭᱟ ᱛᱟᱦᱚᱞᱮ ᱡᱳᱜᱟᱡᱳᱜᱽ ᱫᱚᱦᱚᱭ ᱯᱮ ᱟᱨ ᱦᱤᱡᱩᱜ ᱯᱮ ᱦᱮᱸ ᱤᱱᱠᱟᱹ ᱜᱮ ᱦᱳᱭ